ᱦᱮᱞᱳ ᱮᱱᱦᱤᱞᱳᱜ ᱡᱟᱦᱟᱸ ᱫᱷᱚᱞᱵᱷᱩᱢ ᱜᱚᱲ ᱨᱮ ᱮᱠᱥᱤᱰᱮᱱᱴ ᱦᱩᱭᱞᱮᱱ ᱫᱚ ᱵᱟᱥ ᱟᱨ ᱤᱭᱟᱹᱨᱮ ᱪᱮᱫ ᱞᱮᱠᱟ ᱚᱸᱰᱮ ᱚᱠᱟ ᱯᱮᱯᱟᱨ ᱨᱮ ᱪᱷᱟᱯᱟ ᱞᱮᱱᱟ ᱦᱳᱭ ᱟᱫᱚ ᱛᱤᱱᱟᱹᱜ ᱜᱟᱱ ᱦᱚᱲ ᱚᱱᱠᱟ ᱫᱚᱠᱚ ᱵᱟᱡᱟ ᱵᱟᱡᱤ ᱦᱳ ᱦᱳ ᱚᱱᱠᱟ ᱡᱟᱦᱟᱱᱟᱜ ᱵᱟᱠᱚ ᱪᱤᱠᱟᱹ ᱵᱟᱲᱟᱜ ᱟᱥᱮ ᱚ ᱦᱚᱸ ᱦᱮᱸ ᱚᱱᱠᱟ ᱫᱚ ᱰᱟᱭᱵᱷᱟᱨ ᱫᱚ ᱠᱟᱹᱴᱤᱡᱼᱮ ᱧᱩᱼᱧᱚᱜ ᱞᱮᱫᱟ ᱥᱮ ᱪᱮᱫ ᱟᱨ ᱚ ᱦᱚᱸ ᱦᱚᱸ ᱚᱱᱟᱜᱮ ᱪᱮᱫ ᱦᱚᱸ ᱪᱤᱠᱟᱹ ᱵᱟᱝ ᱠᱚ ᱪᱤᱠᱟᱹ ᱠᱟᱱᱟ ᱵᱟᱝ ᱦᱳᱭ ᱴᱨᱤᱴᱢᱮᱱᱴ ᱠᱚᱫᱚ ᱚᱠᱟᱨᱮ ᱚᱱᱠᱟ ᱫᱚ ᱩᱱᱠᱩᱣᱟᱜ ᱪᱟᱞᱟᱜ ᱠᱟᱱᱟ ᱚ ᱦᱳᱭ ᱚᱱᱟᱜᱮ ᱟᱹᱞᱤᱧ ᱦᱚᱸᱞᱤᱧ ᱧᱮᱞ ᱠᱮᱜᱼᱟ ᱥᱮ ᱚᱱᱟᱜᱮ ᱥᱚᱴᱷᱤᱠ ᱠᱟᱛᱷᱟᱞᱤᱧ ᱵᱟᱲᱟᱭ ᱥᱟᱱᱟᱭᱮᱫ ᱞᱤᱧ ᱛᱟᱦᱮᱱᱟ ᱢᱟᱱᱮ ᱚᱠᱟᱨᱮ ᱪᱮᱫ ᱪᱤᱠᱟᱹ ᱟᱠᱟᱱᱟ ᱪᱮᱫ ᱵᱟᱝ ᱚ ᱦᱚᱸ ᱡᱚᱛᱚ ᱠᱚ ᱱᱟᱯᱟᱭ ᱵᱟᱲᱟ ᱜᱮᱭᱟ ᱵᱟᱝ ᱦᱮᱸ ᱚᱱᱠᱟ ᱫᱚ ᱟᱫᱚ ᱥᱟᱱᱛᱟᱲ ᱠᱚᱠᱚ ᱛᱟᱦᱮᱸ ᱠᱟᱱᱟ ᱥᱮ ᱮᱴᱟᱜ ᱡᱟᱹᱛ ᱠᱚᱦᱚᱸ ᱠᱤᱪᱷᱩ ᱠᱚ ᱛᱟᱦᱮᱸᱜᱼᱟ ᱚ ᱵᱟᱯᱞᱟ ᱜᱟᱹᱲᱤ ᱛᱟᱦᱮᱸ ᱫᱚ ᱵᱟᱝ ᱵᱟᱹᱨᱭᱟᱹᱫ ᱠᱚ ᱟᱨ ᱦᱳᱭ ᱤᱱᱟᱹᱜᱮ ᱚᱱᱟ ᱯᱮᱯᱟᱨ ᱨᱮᱞᱤᱧ ᱧᱮᱞ ᱠᱮᱫᱟ ᱛᱚ ᱚᱱᱟᱜᱮᱞᱤᱧ ᱞᱟᱹᱭᱮᱫᱼᱟ ᱚᱱᱟ ᱤᱭᱟᱹ ᱵᱟᱝ ᱦᱟᱛᱟᱣ ᱞᱮᱠᱷᱟᱱ ᱦᱚᱸ ᱵᱟᱝ ᱜᱟᱱᱚᱜ ᱠᱟᱱᱟ ᱠᱷᱚᱵᱚᱨ ᱢᱟ ᱦᱟᱛᱟᱣ ᱫᱚᱨᱠᱟᱨ ᱜᱮ ᱦᱮᱸ ᱳᱭ ᱤᱱᱟᱹ ᱠᱟᱛᱷᱟᱜᱮ ᱴᱷᱤᱠ ᱜᱮᱭᱟ ᱛᱚᱵᱮ